ᱦᱚᱸᱥᱯᱤᱴᱟᱞ ᱨᱮ ᱟᱹᱰᱤ ᱜᱮ ᱵᱷᱤᱲ ᱤᱧ ᱦᱚᱸ ᱠᱷᱩᱜ ᱢᱟᱸᱫᱟ ᱞᱟᱡ ᱠᱚ ᱦᱟᱹᱥᱩ ᱠᱤᱫᱤᱧᱟ ᱵᱚᱦᱚᱜ ᱠᱚᱧ ᱪᱟᱞᱟᱣ ᱞᱮᱱᱟ ᱞᱟᱭᱤᱱ ᱜᱮ ᱯᱟᱲᱟᱜ ᱠᱟᱱᱟ ᱟᱹᱰᱤ ᱫᱚᱢᱮ ᱵᱷᱤᱲ ᱫᱚᱢᱮ ᱵᱷᱤᱲ ᱢᱟᱱᱮ ᱚᱱᱟ ᱥᱤᱛᱩᱝ ᱠᱚᱨᱮ ᱛᱤᱜᱩ ᱠᱟᱛᱮ ᱠᱚ ᱟᱹᱰᱤ ᱵᱟᱝ ᱡᱩᱛᱟᱹ ᱜᱮ ᱵᱩᱡᱷᱟᱹᱜ ᱠᱟᱱᱟ ᱟᱹᱰᱤ ᱡᱳᱨ ᱠᱚ ᱵᱷᱤᱲᱚᱜ ᱠᱟᱱᱟ ᱨᱟᱱ ᱠᱚᱧ ᱟᱹᱜᱩ ᱠᱮᱜᱼᱟ ᱱᱚᱣᱟ ᱵᱮᱥ ᱮᱱᱟᱹᱧ ᱵᱮᱥ ᱫᱚ ᱟᱫᱚ ᱟᱹᱰᱤ ᱵᱷᱤᱲ ᱥᱤᱛᱩᱝ ᱠᱚᱨᱮ ᱛᱤᱸᱜᱩ ᱞᱟᱭᱤᱱ ᱯᱟᱲᱟᱜ ᱠᱟᱱᱟ ᱢᱤᱫ ᱫᱷᱟᱣ ᱛᱮ ᱨᱩᱣᱟᱹ ᱦᱟᱹᱥᱩ ᱠᱚ ᱦᱩᱭᱩᱜ ᱠᱟᱱᱟ ᱱᱚᱣᱟ ᱚᱠᱟ ᱞᱮᱠᱟ ᱩᱪᱟᱹᱲᱚᱜ ᱠᱟᱱᱟ ᱫᱟᱜᱟᱭ ᱥᱤᱛᱩᱝ ᱟᱭ ᱦᱚᱲ ᱠᱚ ᱱᱚᱣᱟ ᱠᱚᱛᱮ ᱠᱷᱟᱨᱟᱯ ᱮᱱᱟ ᱛᱚᱵᱮ ᱵᱷᱤᱲ ᱠᱚ ᱟᱹᱰᱤ ᱵᱷᱤᱲ ᱥᱤᱛᱩᱝ ᱞᱟᱭᱤᱱ ᱯᱟᱲᱟᱜ ᱠᱟᱱᱟ ᱚᱱᱟ ᱠᱚᱛᱮ ᱜᱮ ᱦᱚᱲᱢᱚ ᱠᱚ ᱛᱟᱦᱩ ᱵᱟᱝ ᱡᱩᱛᱟᱹ ᱵᱩᱡᱷᱟᱹᱣ ᱮᱱᱟ ᱤᱱᱟᱹ ᱠᱚᱜᱮ ᱚᱥᱩᱵᱤᱫᱷᱟ ᱫᱚ ᱠᱷᱟᱱ ᱜᱮᱛᱚ ᱟᱹᱰᱤ ᱜᱮ ᱛᱚᱵᱮ ᱚᱱᱟ ᱠᱚ ᱡᱮᱢᱚᱱ ᱡᱟᱦᱟᱸᱞᱮᱠᱟᱨᱮ ᱚᱱᱟ ᱵᱷᱤᱲ ᱠᱚ ᱵᱷᱤᱲ ᱦᱩᱱᱟᱹᱝ ᱵᱟᱝ ᱫᱟᱲᱮ ᱫᱚᱨᱠᱟᱨ ᱛᱚ ᱵᱷᱤᱲᱚᱜ ᱠᱟᱱᱟ ᱦᱚᱸᱥᱯᱤᱴᱟᱞ ᱪᱟᱞᱟᱣ ᱠᱟᱛᱮ ᱨᱩᱜᱤ ᱠᱚ ᱟᱹᱰᱤ ᱚ ᱟᱹᱰᱤ ᱟᱹᱰᱤ ᱟᱹᱰᱤ ᱵᱷᱤᱲ ᱞᱟᱜᱟᱜ ᱠᱟᱱᱟ ᱨᱩᱣᱟᱹ ᱦᱟᱹᱥᱩ ᱠᱚ ᱦᱤᱡᱩᱜ ᱠᱟᱱᱟ ᱨᱳᱜᱽ ᱵᱮᱢᱟᱨ ᱠᱚ ᱟᱡᱟᱨ ᱠᱚ ᱰᱷᱮᱨᱚᱜ ᱠᱟᱱᱟ ᱛᱤᱜᱩ ᱦᱚᱸ ᱢᱩᱥᱠᱤᱞ ᱜᱮᱭᱟ ᱡᱮᱢᱚᱱ ᱜᱤᱫᱽᱨᱟᱹ ᱠᱚ ᱠᱷᱩᱜ ᱢᱟᱸᱫᱟ ᱠᱚ ᱟᱞᱚ ᱡᱩᱴᱟᱹᱣᱟᱠᱚ ᱞᱟᱹᱜᱤᱫ ᱛᱮᱜᱮ ᱠᱷᱩᱜ ᱢᱟᱸᱫᱟ ᱨᱩᱣᱟᱹ ᱦᱟᱹᱥᱩᱠᱚ ᱦᱚᱸᱥᱯᱤᱴᱟᱞ ᱫᱚ ᱟᱛᱳ ᱴᱚᱞᱟ ᱥᱟᱹᱦᱤ ᱯᱟᱲᱟ ᱨᱮ ᱵᱮᱱᱟᱣ ᱟᱠᱟᱱᱟ ᱥᱟᱺᱜᱤᱧ ᱪᱟᱞᱟᱣ ᱟᱞᱚ ᱦᱩᱭᱩᱜ ᱢᱟ ᱢᱮᱱᱛᱮ ᱚᱥᱩᱵᱤᱫᱟ ᱦᱚᱸᱥᱯᱤᱴᱟᱞ ᱠᱚ ᱵᱮᱱᱟᱣ ᱠᱟᱱᱟ ᱥᱤᱛᱩᱝ ᱠᱚᱜᱮ ᱞᱟᱭᱤᱱ ᱠᱚ ᱵᱷᱤᱲ ᱠᱚ ᱦᱩᱭᱩᱜ ᱠᱟᱱᱟ